ᱦᱮᱸ ᱦᱮᱞᱳ ᱞᱟᱹᱭᱫᱤᱧ ᱢᱟᱹᱱᱤᱠ ᱵᱟᱹᱵᱩ ᱛᱚ ᱚᱸᱻ ᱤᱧ ᱠᱳᱪ ᱤᱧ ᱞᱟᱹᱭᱮᱫᱟ ᱟᱸᱡᱚᱢᱤᱫᱟᱹᱧ ᱟᱯᱮ ᱱᱚᱣᱟ ᱡᱷᱟᱲᱜᱮᱨᱟᱢ ᱦᱚᱱᱚᱛ ᱨᱮ ᱴᱤᱢ ᱢᱮᱱᱟᱜ ᱛᱟᱯᱮᱭᱟ ᱯᱷᱩᱴᱵᱚᱞ ᱴᱤᱢ ᱠᱚ ᱦᱳᱭ ᱟᱨ ᱦᱳᱭ ᱟᱫᱚ ᱵᱮᱥ ᱠᱷᱚᱡᱜᱮᱯᱮ ᱠᱷᱮᱞ ᱠᱟᱱᱟ ᱥᱮ ᱟᱫᱚ ᱤᱧ ᱫᱚ ᱞᱟᱹᱭᱮᱫ ᱛᱟᱦᱮᱫ ᱫᱚ ᱵᱷᱟᱜᱮ ᱜᱮᱯᱮ ᱠᱷᱮᱞ ᱠᱟᱱᱟ ᱥᱮ ᱠᱳᱪ ᱠᱚ ᱠᱳᱪ ᱠᱚ ᱮᱢᱤᱧ ᱢᱮᱱᱮᱫ ᱫᱚ ᱦᱳᱭ ᱟᱫᱚ ᱤᱧ ᱦᱳᱭ ᱤᱧ ᱡᱮᱦᱮᱛᱩ ᱠᱳᱪ ᱠᱟᱹᱱᱟᱹᱧ ᱟᱫᱚ ᱠᱳᱪ ᱤᱧ ᱞᱟᱹᱭᱮᱫᱟ ᱥᱮᱬᱟ ᱟᱯᱮᱭᱟᱹᱧ ᱠᱷᱮᱞ ᱠᱚ ᱟᱫᱚ ᱚᱱᱠᱟ ᱨᱚᱠᱚᱢ ᱛᱤᱥ ᱛᱟᱦᱚᱞᱮᱧ ᱥᱚᱯᱛᱟ ᱦᱚᱨᱮ ᱪᱮᱫ ᱞᱮᱠᱟ ᱵᱩᱴ ᱠᱚᱹᱧ ᱠᱤᱨᱤᱧ ᱟᱯᱮᱭᱟ ᱡᱟᱨᱥᱤ ᱠᱚᱹᱧ ᱠᱤᱨᱤᱧ ᱟᱯᱮᱭᱟ ᱯᱮᱱ ᱡᱟᱢᱟ ᱠᱚ ᱠᱷᱮᱞ ᱨᱮᱱᱟᱜ ᱡᱟ ᱡᱟᱵᱚᱛᱤᱭᱳ ᱥᱟᱨᱚᱧᱡᱟᱢ ᱵᱚᱞ ᱠᱚ ᱡᱟᱨᱥᱤ ᱠᱚ ᱡᱚᱛᱚ ᱨᱚᱠᱚᱢᱟᱜ ᱤᱧ ᱠᱤᱨᱤᱧ ᱟᱯᱮᱭᱟ ᱦᱤᱡᱩᱜ ᱛᱟᱵᱚᱱ ᱯᱮ ᱠᱷᱮᱞ ᱛᱟᱵᱚᱱ ᱯᱮ ᱠᱳᱪ ᱤᱧ ᱥᱮᱬᱟ ᱟᱯᱮᱭᱟ ᱥᱮᱬᱟ ᱟᱯᱮᱭᱟᱹᱧ ᱠᱷᱮᱞ ᱠᱚ ᱟᱨᱚ ᱥᱮ ᱟᱨᱚ ᱡᱟᱦᱟᱱᱟᱜ ᱯᱮ ᱠᱷᱮᱞ ᱟᱨᱚ ᱡᱟᱦᱟᱱᱟᱜ ᱯᱮ ᱠᱷᱮᱞ ᱜᱮᱭᱟ ᱟᱨᱚ ᱠᱨᱤᱠᱮᱴ ᱠᱚ ᱵᱷᱚᱞᱤ ᱵᱚᱞ ᱠᱚ ᱦᱚᱠᱤ ᱠᱚ ᱵᱟᱥᱠᱮᱴ ᱠᱚ ᱡᱟᱦᱟᱱᱟᱜ ᱯᱮ ᱠᱷᱮᱞ ᱜᱮᱭᱟ ᱥᱮ ᱟᱨᱚ ᱦᱮᱸ ᱦᱮᱸ ᱚᱸᱻ ᱯᱷᱩᱴᱵᱚᱞ ᱜᱮ ᱵᱮᱥᱤ ᱠᱷᱮᱞ ᱦᱩᱭᱩᱜᱼᱟ

ᱦᱳᱭ ᱥᱮᱬᱟ ᱟᱯᱮᱭᱟᱹᱧ ᱠᱷᱮᱞ ᱠᱚᱦᱚᱸ ᱟᱫᱚ ᱡᱮᱦᱮᱛᱩ ᱡᱟᱨᱥᱤ ᱠᱚ ᱮᱢ ᱫᱚ ᱞᱟᱹᱠᱛᱤ ᱠᱟᱱ ᱜᱮᱭᱟ ᱡᱮᱦᱮᱛᱩ ᱟᱯᱮ ᱥᱮᱬᱟ ᱟᱯᱮᱭᱟᱹᱧ ᱠᱷᱮᱞ ᱮᱨᱯᱚᱨ ᱠᱳᱪ ᱠᱟᱹᱱᱟᱹᱧ ᱦᱮᱸ ᱵᱟᱝ ᱠᱳᱞ ᱥᱮᱬᱟ ᱟᱯᱮᱭᱟᱹᱧ ᱢᱟᱱᱮ ᱡᱟᱨᱥᱤ ᱠᱚᱫᱚ ᱮᱢ ᱞᱟᱹᱠᱛᱤ ᱠᱟᱱᱟ ᱥᱮ ᱠᱷᱮᱞ ᱡᱤᱱᱤᱥ ᱠᱚ ᱡᱟᱵᱚᱛᱤᱭᱳ ᱡᱟᱦᱟᱛᱤᱱᱟᱜ ᱥᱟᱨᱚᱧᱡᱟᱢ ᱢᱮᱱᱟᱜᱼᱟ ᱦᱮᱸ ᱵᱟᱝ ᱱᱚᱣᱟ ᱠᱚᱫᱚ ᱞᱟᱜᱟᱜ ᱜᱮᱭᱟ ᱮᱢ ᱟᱯᱮ ᱞᱟᱹᱜᱤᱫ ᱟᱯᱮᱭᱟᱜ ᱜᱮ ᱵᱷᱟᱜᱮᱜᱼᱟ ᱮᱠᱷᱮᱱ ᱡᱟᱦᱟ ᱛᱮᱜᱮ ᱯᱷᱩᱴᱵᱚᱞᱮᱢ ᱠᱷᱮᱞᱟ ᱵᱟᱡᱟᱜ ᱟᱢ ᱛᱟᱦᱚᱞᱮ ᱪᱮᱫ ᱥᱚᱯᱛᱟᱦᱚ ᱨᱮ ᱛᱟᱦᱚᱞᱮ ᱛᱤᱱ ᱵᱟᱨ ᱤᱧ ᱪᱟᱞᱟᱜᱼᱟ ᱛᱤᱱ ᱫᱤᱱ ᱤᱧ ᱪᱟᱞᱟᱜᱼᱟ ᱥᱚᱯᱛᱟᱦᱚ ᱨᱮ ᱛᱟᱦᱚᱞᱮ ᱞᱟᱹᱭᱟᱹᱧ ᱢᱮ ᱢᱟᱹᱱᱤᱠ ᱵᱟᱹᱵᱩ

ᱦᱮᱸ ᱥᱚᱯᱚᱛᱟᱦᱚ ᱨᱮ ᱯᱮ ᱫᱤᱱ ᱮᱴᱟᱜ ᱥᱮᱱ ᱤᱧ ᱪᱟᱞᱟᱜ ᱠᱟᱱᱟ ᱟᱨ ᱯᱮᱫᱤᱱ ᱫᱚ ᱯᱷᱤᱨᱤ ᱜᱮᱧ ᱛᱟᱦᱮᱱ ᱠᱟᱱᱟ ᱢᱟᱱᱮ ᱚᱱᱟ ᱯᱷᱩᱞᱠᱩᱥᱢᱟᱹ ᱥᱮᱫ ᱨᱮᱧ ᱧᱟᱢ ᱟᱠᱟᱫᱟᱹᱧ ᱵᱟᱸᱠᱩᱲᱟ ᱥᱮᱡ ᱨᱮᱧ ᱧᱟᱢ ᱟᱠᱟᱫᱟ ᱚᱱᱛᱮ ᱦᱚ ᱟᱹᱧ ᱠᱟᱱᱟ ᱠᱚ ᱟᱫᱚ ᱚᱱᱛᱮᱧ ᱪᱟᱞᱟᱜ ᱠᱟᱱᱟ ᱥᱚᱯᱛᱟᱦᱚ ᱨᱮ ᱯᱮ ᱫᱤᱱ ᱟᱫᱚ ᱛᱟᱦᱚᱞᱮ ᱯᱮ ᱫᱤᱱ ᱛᱚ ᱯᱷᱟᱠᱟᱧ ᱛᱟᱦᱮᱱ ᱠᱟᱱᱟ ᱥᱚᱯᱛᱟᱦᱚ ᱨᱮ ᱛᱟᱦᱚᱞᱮ ᱚᱱᱟ ᱯᱮ ᱫᱤᱱ ᱥᱚᱢᱚᱭ ᱠᱟᱛᱮᱧ ᱪᱟᱞᱟᱜ ᱟᱹᱧ ᱛᱟᱦᱚᱞᱮᱧ ᱥᱮᱬᱟ ᱟᱯᱮᱭᱟ ᱦᱮᱸ ᱵᱟᱝ ᱱᱟᱥᱮ ᱱᱟᱥᱮ ᱦᱳᱭ ᱦᱳᱭ ᱦᱮᱸ ᱚᱱᱠᱟ ᱛᱟᱦᱚᱞᱮ ᱵᱟᱲᱮ ᱞᱟᱹᱭᱟᱠᱚ ᱢᱮ ᱛᱟᱦᱚᱞᱮ ᱟᱨ ᱟᱯᱮ ᱠᱚᱨᱮᱱ ᱠᱚᱲᱟ ᱠᱚ ᱠᱟᱹᱴᱤᱡ ᱞᱟᱹᱭᱟᱠᱚ ᱢᱮ ᱴᱷᱤᱠ ᱜᱮᱭᱟ ᱡᱮ ᱱᱚᱠᱟ ᱚᱱᱠᱟ ᱞᱟᱹᱭᱮᱫᱟᱭ ᱠᱳᱪ ᱦᱮᱸ ᱦᱮᱸ ᱢᱮᱛᱟ ᱟᱠᱚᱢᱮ ᱟᱨᱚ ᱤᱧ ᱚᱱᱠᱟ ᱢᱚᱛᱚ ᱡᱟᱱᱟᱣ ᱤᱧᱢᱮ ᱦᱮᱸ ᱟᱨᱤᱧ ᱯᱷᱳᱱᱟᱹᱢᱟᱹᱧ ᱚᱱᱠᱟ ᱜᱮ

ᱦᱮᱸ ᱛᱚ ᱦᱮᱸ ᱢᱟ ᱦᱮᱸ